ᱦᱮᱞᱳ ᱦᱮᱸ ᱞᱟᱹᱭ ᱢᱮ ᱦᱮᱸ ᱟᱪᱪᱷᱟ ᱢᱮᱱᱟᱜᱼᱟ ᱟᱹᱱᱤᱡ ᱡᱟᱦᱟᱸ ᱨᱟᱱᱮᱢ ᱤᱫᱤ ᱞᱮᱫ ᱫᱚ ᱚᱱᱟ ᱫᱚᱢ ᱡᱚᱢ ᱪᱟᱵᱟ ᱦᱟᱠᱟᱜᱼᱟ ᱚ ᱟᱫᱚ ᱦᱤᱡᱩᱜ ᱢᱮ ᱛᱚᱵᱮ ᱦᱚᱲᱢᱚ ᱦᱟᱹᱥᱩᱭᱮᱫ ᱢᱮᱫᱚ ᱟᱫᱚ ᱚᱱᱟ ᱨᱮᱱᱟᱜ ᱨᱟᱱᱤᱧ ᱮᱢᱟᱢᱟ ᱟᱨ ᱥᱤᱨᱟᱹᱯ ᱠᱚ ᱡᱩᱫᱤ ᱫᱚᱨᱠᱟᱨᱚᱜ ᱠᱷᱟᱱ ᱚᱱᱟ ᱠᱚ ᱴᱷᱤᱠ ᱜᱮᱭᱟ ᱛᱚᱵᱮ ᱟᱨ ᱟᱨ ᱪᱮᱫ ᱡᱟᱦᱟᱱᱟᱜ ᱚᱥᱩᱵᱤᱫᱟ ᱚ ᱦᱚᱲᱢᱚ ᱠᱚᱫᱚ ᱚᱠᱟᱞᱮᱠᱟ ᱦᱟᱹᱥᱩᱭᱮᱫ ᱢᱮᱭᱟ ᱚ ᱰᱟᱸᱰᱟ ᱢᱚᱛᱚ ᱜᱮ ᱟᱨ ᱥᱮ ᱡᱟᱜᱟᱸ ᱠᱚ ᱜᱚᱴᱟ ᱦᱚᱲᱢᱚ ᱜᱮ ᱥᱮ ᱡᱟᱸᱜᱟ ᱠᱚ ᱵᱚᱦᱚᱜ ᱠᱚ ᱵᱚᱦᱚᱜ ᱦᱟᱹᱥᱩ ᱫᱚ ᱚ ᱵᱚᱦᱚᱜ ᱦᱟᱹᱥᱩ ᱫᱚ ᱪᱟᱵᱟ ᱦᱟᱠᱟᱱᱟ ᱟᱪᱪᱷᱟ ᱨᱟᱱ ᱫᱚ ᱚᱠᱟᱞᱮᱠᱟᱢ ᱡᱚᱢᱮᱫ ᱛᱟᱦᱮᱸᱫ ᱡᱟᱦᱟᱸᱞᱮᱠᱟᱧ ᱞᱟᱹᱭᱟᱫ ᱢᱮ ᱛᱟᱦᱮᱸᱫ ᱚᱱᱠᱟᱞᱮᱠᱟ ᱜᱮᱥᱮ ᱴᱷᱤᱠ ᱜᱮᱭᱟ ᱴᱷᱤᱠ ᱦᱮᱸ ᱜᱟᱯᱟ ᱚ ᱥᱮᱛᱟᱜ ᱥᱮᱛᱟᱜ ᱠᱷᱚᱱ ᱜᱮ ᱱᱚ ᱴᱟ ᱠᱷᱚᱱ ᱟᱨ ᱛᱤᱠᱤᱱ ᱫᱩ ᱵᱟᱡᱮ ᱛᱮᱫᱚ ᱵᱚᱱᱫᱚ ᱛᱟᱦᱮᱱᱟ ᱱᱟᱜ ᱫᱩ ᱵᱟᱡᱮ ᱦᱟᱹᱨᱤᱡ ᱫᱚ ᱢᱟᱱᱮ ᱫᱩ ᱵᱟᱡᱮ ᱯᱚᱨᱮ ᱫᱚ ᱵᱚᱱᱫᱚ ᱛᱟᱦᱮᱱᱟ ᱛᱟᱨᱯᱚᱨ ᱪᱟᱨ ᱵᱟᱡᱮ ᱠᱷᱚᱱ ᱦᱮᱸ ᱢᱟᱱᱮ ᱛᱤᱱ ᱵᱟᱡᱮ ᱠᱷᱚᱱ ᱦᱟᱱᱛᱮ ᱯᱟᱸᱪ ᱵᱟᱡᱮ ᱦᱟᱹᱨᱤᱡ ᱴᱷᱤᱠ ᱴᱷᱤᱠ